ᱤᱧ ᱫᱚ ᱡᱤᱵᱽᱡᱤᱭᱟᱹᱞᱤ ᱠᱚ ᱟᱹᱰᱤ ᱜᱮᱧ ᱠᱩᱥᱤᱭᱟᱠᱚᱣᱟ ᱥᱤᱢ ᱜᱮᱰᱮ ᱢᱮᱨᱚᱢ ᱰᱟᱝᱨᱤ ᱥᱟᱱᱟᱢ ᱡᱚᱛᱚ ᱜᱮᱧ ᱠᱩᱥᱤᱭᱟᱠᱚᱣᱟ ᱢᱮᱨᱚᱢ ᱫᱚ ᱠᱟᱹᱴᱤᱡ ᱠᱟᱹᱴᱤᱡ ᱨᱮ ᱟᱹᱰᱤ ᱜᱮ ᱵᱷᱟᱹᱜᱤ ᱠᱚ ᱧᱮᱞᱚᱜᱼᱟ ᱫᱚᱱ ᱵᱟᱲᱟ ᱛᱟᱲᱟᱢ ᱵᱟᱲᱟᱭᱟᱠᱚ ᱵᱟᱹᱭ ᱵᱟᱹᱭᱛᱮ ᱟᱨ ᱥᱤᱢ ᱦᱚᱸ ᱥᱤᱢ ᱦᱚᱸ ᱵᱤᱞᱤ ᱥᱳᱢᱳᱭ ᱫᱚ ᱦᱟᱰᱮ ᱱᱟᱰᱮ ᱜᱮᱠᱚ ᱵᱤᱞᱤᱭᱟ ᱦᱚᱵᱚᱨ ᱤᱭᱟᱹ ᱠᱚ ᱡᱟᱭᱜᱟ ᱠᱚ ᱯᱟᱸᱡᱟᱭᱟ ᱩᱱᱠᱩ ᱧᱟᱢ ᱟᱠᱚ ᱦᱩᱭᱩᱜᱼᱟ ᱵᱩᱨᱥᱤ ᱛᱮᱭᱟᱨᱟᱠᱚ ᱦᱩᱭᱩᱜᱼᱟ ᱢᱤᱫ ᱫᱤᱱ ᱠᱚ ᱵᱩᱨᱩᱢ ᱞᱮᱱ ᱠᱷᱟᱱ ᱚᱸᱰᱮ ᱜᱮ ᱟᱫᱚ ᱫᱤᱱ ᱠᱚ ᱵᱤᱞᱤᱭᱟ ᱵᱤᱞᱤ ᱠᱟᱛᱮᱫ ᱯᱚᱱᱨᱳ ᱠᱩᱲᱤ ᱫᱤᱱ ᱠᱷᱟᱱ ᱜᱮ ᱦᱚᱯᱚᱱ ᱠᱚ ᱩᱰᱩᱠᱚᱜᱼᱟ ᱦᱚᱯᱚᱱ ᱩᱰᱩᱠ ᱠᱟᱛᱮ ᱫᱚ ᱡᱚᱛᱚ ᱩᱱᱠᱩ ᱫᱚ ᱟᱲᱜᱚ ᱠᱟᱛᱮᱫ ᱡᱷᱩᱲᱤ ᱨᱮ ᱛᱮ ᱦᱟᱹᱨᱩᱵ ᱫᱚᱦᱚ ᱦᱩᱭᱩᱜᱼᱟ ᱟᱨ ᱡᱚᱢ ᱠᱚ ᱮᱢ ᱦᱩᱭᱩᱜᱼᱟ ᱩᱱᱠᱩ ᱦᱚᱸ ᱛᱟᱲᱟᱢ ᱠᱮᱴᱮᱡ ᱞᱮᱱᱠᱷᱟᱱ ᱠᱚ ᱟᱫᱚ ᱡᱷᱩᱲᱤ ᱨᱮ ᱵᱟᱝ ᱠᱚ ᱛᱟᱦᱮᱱ ᱞᱟᱹᱜᱤᱫᱼᱟ ᱩᱰᱩᱠ ᱨᱮᱱᱟᱜ ᱠᱚ ᱪᱮᱥᱴᱟᱭᱟ ᱩᱱ ᱫᱚ ᱩᱱᱠᱩ ᱫᱚ ᱡᱷᱩᱲᱤ ᱠᱷᱚᱱ ᱩᱰᱩᱠ ᱦᱩᱭᱩᱜᱼᱟ ᱟᱨ ᱵᱟᱦᱟᱨᱮ ᱥᱮᱱ ᱠᱟᱛᱮᱫ ᱯᱷᱟᱫᱟ ᱵᱟᱲᱟ ᱠᱟᱛᱮ ᱠᱚ ᱡᱚᱢᱟ ᱟᱨ ᱜᱮᱰᱮ ᱫᱚ ᱩᱱᱠᱩ ᱦᱚᱸ ᱟᱹᱰᱤ ᱤᱭᱟᱹ ᱨᱮᱜᱮ ᱫᱚᱦᱚ ᱦᱩᱭᱩᱜᱼᱟ ᱜᱚᱲᱟ ᱠᱚ ᱥᱟᱯᱷᱟ ᱥᱟᱹᱯᱷᱤ ᱟᱨ ᱜᱮᱰᱮ ᱫᱚ ᱦᱟᱰᱮ ᱱᱟᱰᱮ ᱠᱚ ᱵᱤᱞᱤᱭᱟ ᱩᱱᱠᱩᱭᱟᱜ ᱵᱤᱞᱤ ᱫᱚ ᱚᱱᱠᱟ ᱜᱮ ᱦᱟᱞᱟᱝ ᱥᱟᱢᱴᱟᱣ ᱠᱟᱛᱮ ᱫᱚᱦᱚ ᱠᱟᱜ ᱦᱩᱭᱩᱜᱼᱟ ᱟᱨ ᱡᱚᱠᱷᱚᱱ ᱦᱚᱵᱚᱨ ᱥᱳᱢᱳᱭ ᱦᱩᱭᱟᱠᱚᱣᱟ ᱵᱤᱞᱤ ᱠᱚ ᱦᱚᱵᱚᱨᱟ ᱩᱱᱫᱚ ᱚᱲᱟᱜ ᱠᱷᱚᱱ ᱟᱫᱚ ᱵᱟᱠᱚ ᱩᱰᱩᱠᱚᱜᱼᱟ ᱚᱱᱟ ᱜᱚᱲᱟ ᱠᱷᱚᱱᱟᱜ ᱩᱱᱠᱩ ᱦᱚᱸ ᱜᱚᱲᱟ ᱨᱮ ᱟᱠᱚᱣᱟᱜ ᱵᱤᱞᱤ ᱦᱚᱵᱚᱨ ᱞᱟᱹᱜᱤᱫ ᱛᱮ ᱥᱟᱡᱟᱣ ᱠᱟᱛᱮᱫ ᱫᱚᱦᱚᱣᱟ ᱠᱚ ᱦᱩᱭᱩᱜᱼᱟ ᱟᱫᱚ ᱵᱤᱞᱤ ᱨᱮᱠᱚ ᱵᱩᱨᱩᱢᱚᱜᱼᱟ ᱩᱱᱠᱩ ᱦᱚᱸ ᱢᱤᱫ ᱪᱟᱸᱫᱚ ᱵᱷᱤᱛᱨᱤ ᱛᱮᱜᱮ ᱦᱚᱯᱚᱱ ᱠᱚ ᱩᱰᱩᱠᱚᱜᱼᱟ ᱵᱤᱞᱤ ᱵᱷᱤᱛᱨᱤ ᱨᱮᱜᱮ ᱩᱱᱠᱩ ᱫᱚ ᱡᱚᱢ ᱠᱚ ᱠᱷᱚᱡᱚᱜᱼᱟ ᱠᱟᱹᱴᱤᱡ ᱢᱟᱨᱟᱝ ᱠᱚ ᱵᱷᱩᱜᱟᱹᱜ ᱠᱟᱜᱼᱟ ᱟᱠᱚᱣᱟᱜ ᱢᱚᱪᱟ ᱴᱷᱮᱱ ᱚᱸᱰᱮ ᱠᱷᱚᱱ ᱜᱮ ᱪᱟᱣᱞᱮ ᱨᱤᱫ ᱦᱚᱞᱚᱝ ᱠᱟᱛᱮ ᱟᱡᱚ ᱟᱠᱚ ᱦᱩᱭᱩᱜᱼᱟ ᱚᱱᱟ ᱡᱚᱢ ᱡᱚᱢ ᱛᱮᱜᱮ ᱢᱤᱫ ᱵᱟᱨ ᱫᱤᱱ ᱡᱚᱢ ᱞᱮᱠᱷᱟᱱ ᱜᱮᱠᱚ ᱵᱤᱞᱤ ᱠᱷᱚᱱ ᱠᱚ ᱩᱰᱩᱠᱚᱜᱼᱟ ᱩᱰᱩᱠ ᱠᱟᱛᱮ ᱮᱸᱜᱟᱛ ᱫᱚ ᱩᱱᱤ ᱫᱚ ᱵᱟᱭᱡᱚᱢ ᱦᱚᱪᱚᱣᱟᱠᱚᱣᱟ ᱟᱨ ᱵᱟᱭ ᱟᱥᱮᱱ ᱠᱚᱣᱟ ᱩᱱᱠᱩ ᱫᱚ ᱟᱞᱟᱫᱟ ᱨᱮᱜᱮ ᱫᱚᱦᱚ ᱠᱟᱠᱚ ᱦᱩᱭᱩᱜᱼᱟ ᱥᱟᱯᱷᱟ ᱥᱟᱹᱯᱷᱤ ᱡᱟᱭᱜᱟ ᱨᱮ ᱜᱮᱰᱮ ᱠᱷᱚᱱ ᱫᱚ ᱟᱞᱟᱫᱟ ᱨᱮᱜᱮ ᱩᱱᱠᱩ ᱫᱚ ᱩᱱᱠᱷᱚᱱ ᱜᱮᱠᱚ ᱟᱞᱟᱫᱟᱜᱼᱟ ᱵᱟᱠᱚ ᱟᱹᱭᱩᱨ ᱠᱚᱣᱟ ᱥᱤᱢ ᱞᱮᱠᱟ ᱫᱚ ᱩᱱᱠᱩ ᱯᱚᱱᱨᱳ ᱠᱩᱲᱤ ᱫᱤᱱ ᱦᱚᱞᱚᱝ ᱡᱚᱢ ᱡᱚᱢ ᱛᱮ ᱟᱫᱚ ᱯᱷᱟᱠ ᱨᱮ ᱩᱰᱩᱠᱚᱜ ᱠᱚ ᱪᱮᱥᱴᱟᱭᱟ ᱟᱫᱚ ᱰᱚᱵᱷᱟᱜ ᱵᱟᱠᱷᱟᱱ ᱫᱚ ᱜᱟᱹᱰᱭᱟᱹ ᱠᱚᱨᱮ ᱤᱫᱤ ᱠᱟᱠᱚ ᱦᱩᱭᱩᱜᱼᱟ ᱵᱟᱭᱨᱟ ᱵᱷᱟᱨᱛᱤ ᱠᱟᱛᱮᱫ ᱟᱨᱚ ᱟᱹᱜᱩ ᱠᱚ ᱦᱩᱭᱩᱜ ᱟᱱ ᱚᱲᱟᱜ ᱛᱮ ᱦᱟᱞᱟᱜ ᱟᱹᱜᱩ ᱠᱟᱠᱚ ᱦᱩᱭᱩᱜᱼᱟ ᱤᱱᱠᱟᱹ ᱠᱟᱛᱮ ᱩᱱᱠᱩ ᱫᱚ ᱟᱹᱰᱤ ᱡᱚᱛᱚᱱᱚ ᱛᱮ ᱦᱟᱨᱟ ᱠᱚ ᱦᱩᱭᱩᱜ ᱟᱱᱟ ᱢᱮᱨᱚᱢ ᱫᱚ ᱢᱮᱨᱚᱢ ᱦᱚᱯᱚᱱ ᱦᱚᱸ ᱠᱟᱹᱴᱤᱡ ᱨᱮᱫᱚ ᱮᱸᱜᱟ ᱫᱚ ᱟᱹᱛᱤᱧᱮ ᱪᱟᱞᱟᱜᱼᱟ ᱟᱨ ᱩᱱᱠᱩ ᱵᱩᱥᱟᱹᱜ ᱫᱚ ᱚᱲᱟᱜ ᱨᱮ ᱫᱚᱦᱚ ᱠᱟᱠᱚ ᱦᱩᱭᱩᱜᱼᱟ ᱦᱮᱡ ᱞᱮᱱᱠᱷᱟᱱ ᱮᱸᱜᱟᱛ ᱴᱷᱮᱱ ᱠᱚ ᱫᱩᱫᱩᱭᱟ ᱟᱨ ᱫᱩᱫᱩ ᱞᱮᱠᱷᱟᱱ ᱠᱚ ᱩᱱᱠᱩ ᱫᱚ ᱟᱞᱟᱫᱟ ᱨᱮᱜᱮ ᱦᱟᱹᱨᱩᱵ ᱠᱟᱠᱚ ᱦᱩᱭᱩᱜᱼᱟ ᱟᱨ ᱥᱳᱢᱳᱭ ᱨᱮ ᱟᱲᱟᱜ ᱠᱚ ᱦᱩᱭᱩᱜᱼᱟ ᱟᱡ ᱟᱭᱩ ᱴᱷᱮᱱ ᱠᱚ ᱫᱩᱫᱩᱭᱟ ᱤᱱᱠᱟᱹ ᱠᱟᱛᱮ ᱢᱮᱨᱚᱢ ᱫᱚ ᱪᱟᱥ ᱠᱚ ᱦᱩᱭᱩᱜᱼᱟ ᱟᱹᱥᱩᱞ ᱦᱚᱸ ᱦᱩᱭᱩᱜᱼᱟ ᱟᱹᱰᱤ ᱡᱚᱛᱚᱱᱚ ᱡᱚᱜᱟᱣ ᱠᱟᱛᱮᱫ ᱟᱨ ᱰᱟᱝᱨᱤ ᱫᱚ ᱜᱮᱰᱮ ᱦᱚᱯᱚᱱ ᱫᱚ ᱟᱹᱰᱤ ᱥᱟᱯᱷᱟ ᱥᱟᱹᱯᱷᱤ ᱫᱚᱦᱚ ᱦᱩᱭᱩᱜᱼᱟ ᱥᱤᱢ ᱟᱨ ᱜᱮᱰᱮ ᱫᱚ ᱦᱚᱯᱚᱱ ᱠᱚᱦᱚᱸ ᱢᱤᱫ ᱵᱟᱨ ᱫᱚᱠᱚ ᱜᱩᱡᱩᱜ ᱜᱮᱭᱟ ᱚᱱᱟ ᱜᱚᱡ ᱠᱷᱚᱱ ᱵᱟᱧᱪᱟᱣ ᱞᱟᱹᱜᱤᱫ ᱛᱮ ᱥᱟᱯᱷᱟ ᱥᱟᱹᱯᱷᱤ ᱥᱮ ᱨᱚᱦᱚᱲ ᱚᱛ ᱠᱚᱨᱮ ᱦᱟᱹᱨᱩᱵ ᱠᱟᱠᱚ ᱦᱩᱭᱩᱜᱼᱟ